ᱟᱢᱜᱮ ᱢᱩᱠᱷᱤᱭᱟᱹ ᱦᱟᱸᱥᱫᱟᱜ ᱤᱭᱟᱹ ᱟᱢᱜᱮ ᱵᱷᱟᱴᱚᱴ ᱨᱮ ᱥᱟᱭᱠᱮᱞᱮᱢ ᱫᱚᱠᱟᱱᱮᱫ ᱠᱟᱱ ᱚᱻ ᱟᱫᱚ ᱥᱟᱭᱠᱮᱞ ᱦᱟᱛᱟᱣ ᱤᱧ ᱢᱮᱱᱮᱫ ᱠᱟᱱ ᱛᱚ ᱪᱮᱫ ᱠᱚ ᱥᱟᱭᱠᱮᱞ ᱢᱮᱱᱟᱜᱼᱟ ᱟᱢᱟᱜ ᱫᱚᱠᱟᱱ ᱨᱮ ᱛᱚ ᱤᱧ ᱢᱟ ᱢᱚᱡᱽ ᱧᱚᱜ ᱟᱜ ᱜᱮ ᱦᱟᱛᱟᱣ ᱤᱧ ᱢᱮᱱᱮᱫ ᱠᱟᱱ ᱱᱟᱣᱟᱱᱟᱜ ᱱᱚᱣᱟ ᱵᱟᱭ ᱥᱟᱭᱠᱮᱞ ᱜᱮ ᱚᱻ ᱤᱭᱟᱹ ᱴᱷᱤᱠ ᱜᱮᱭᱟ ᱛᱚᱵᱮ ᱤᱭᱟᱹ ᱱᱤᱛᱚᱜ ᱢᱟ ᱵᱟᱢ ᱵᱷᱚᱨᱟᱣ ᱟᱠᱟᱫ ᱵᱟᱝ ᱛᱚ ᱵᱷᱚᱨᱟᱣ ᱞᱮᱠᱷᱟᱱ ᱮᱢ ᱱᱟᱣᱟ ᱥᱟᱭᱠᱮᱞ ᱛᱚ ᱠᱷᱚᱵᱚᱨᱟᱹᱧ ᱢᱮ ᱦᱟᱸᱜ ᱪᱮᱫᱟᱜ ᱡᱮ ᱤᱧ ᱥᱟᱭᱠᱮᱞ ᱨᱮᱭᱟᱜ ᱟᱹᱰᱤ ᱫᱚᱨᱠᱟ ᱛᱤᱧᱟᱹ ᱥᱮ ᱪᱮᱫᱟᱜ ᱡᱮ ᱱᱚᱜᱼᱚᱭ ᱱᱟᱣᱟ ᱜᱮ ᱠᱚᱞᱮᱡᱽ ᱨᱮᱧ ᱵᱷᱚᱨᱛᱤ ᱟᱠᱟᱱᱟ ᱛᱚ ᱟᱫᱚ ᱠᱚᱞᱮᱡᱽ ᱠᱚ ᱪᱟᱞᱟᱜ ᱦᱩᱭᱩᱜ ᱛᱤᱧᱟᱹ ᱥᱟᱭᱠᱮᱞ ᱛᱮ ᱴᱤᱭᱩᱥᱮᱱ ᱠᱚᱧ ᱥᱟᱵᱟ ᱟᱨ ᱤᱭᱟᱹ ᱥᱟᱭᱠᱮᱞ ᱨᱮᱭᱟᱜ ᱫᱟᱢᱮᱢ ᱞᱟᱹᱭᱟᱹᱧ ᱠᱷᱟᱱ ᱟᱹᱰᱤ ᱜᱮ ᱴᱷᱤᱠ ᱠᱚᱜᱼᱟ ᱚᱻ ᱦᱮᱸ ᱟᱨ ᱪᱮᱫᱟᱜ ᱡᱮ ᱦᱚᱸᱜᱼᱚᱭ ᱱᱤᱛᱚᱜ ᱫᱚ ᱦᱚᱸᱜᱼᱚᱭ ᱱᱤᱭᱟᱹ ᱵᱟᱨᱜᱮ ᱠᱚᱞᱮᱡᱽ ᱨᱮᱧ ᱵᱷᱚᱨᱛᱤ ᱟᱠᱟᱱᱟ ᱥᱮ ᱟᱨ ᱟᱹᱰᱤ ᱫᱟᱢ ᱨᱮᱭᱟᱜ ᱫᱚ ᱵᱟᱹᱧ ᱦᱟᱛᱟᱣᱟ ᱤᱱᱠᱟ ᱪᱟᱨ ᱦᱟᱡᱟᱨ ᱜᱟᱱ ᱨᱮᱭᱟᱜ ᱤᱧ ᱦᱟᱛᱟᱣᱟ

ᱦᱮᱸ ᱢᱟ ᱛᱚᱵᱮ ᱡᱚᱦᱟᱨ ᱜᱮ ᱦᱮᱸ ᱴᱷᱤᱠ ᱜᱮᱭᱟ ᱠᱷᱚᱵᱚᱨᱟᱹᱧ ᱢᱮ ᱦᱟᱸᱜ